ᱡᱟᱦᱟᱸ ᱞᱮᱠᱟ ᱤᱧ ᱫᱚ ᱜᱤᱫᱽᱨᱟᱹ ᱥᱩᱢᱟᱹᱭ ᱨᱮ ᱤᱝᱞᱤᱥ ᱦᱤᱱᱫᱤ ᱟᱨ ᱥᱚᱝᱥᱠᱨᱤᱛ ᱟᱹᱰᱤ ᱠᱤᱪᱷᱩᱜᱮ ᱯᱟᱲᱦᱟᱣ ᱫᱚ ᱦᱩᱭᱩᱜ ᱜᱮ ᱛᱟᱦᱮᱱᱚᱜ ᱦᱩᱰᱤᱝ ᱚᱠᱛᱚᱨᱮ ᱟᱫᱚ ᱤᱧ ᱫᱚ ᱡᱷᱚᱛᱚ ᱠᱷᱚᱱ ᱰᱷᱮᱨ ᱫᱚ ᱠᱟᱦᱱᱤ ᱠᱤᱛᱟᱹᱵ ᱜᱮᱧ ᱠᱩᱥᱤᱭᱟᱜ ᱛᱟᱦᱮᱱ ᱪᱮᱫᱟᱜ ᱥᱮ ᱵᱷᱤᱱᱟᱹ ᱵᱷᱤᱱᱟᱹ ᱠᱟᱦᱱᱤ ᱛᱟᱦᱮᱱᱟ ᱟᱞᱟᱠ ᱟᱞᱟᱠ ᱛᱟᱦᱮᱱᱟ ᱰᱟᱹᱝᱨᱤ ᱢᱮᱨᱚᱢᱟᱜ ᱛᱟᱹᱨᱩᱵ ᱥᱤᱢ ᱥᱩᱠᱨᱤ ᱡᱚᱛᱚ ᱞᱮᱠᱟᱱᱟᱜ ᱨᱚᱲᱟᱠᱚ ᱞᱟᱸᱫᱟᱭᱟᱠᱚ ᱚᱱᱠᱟᱱ ᱠᱟᱹᱦᱱᱤ ᱤᱧ ᱫᱚ ᱟᱹᱰᱤ ᱱᱟᱯᱟᱭᱤᱧ ᱵᱷᱩᱡᱷᱟᱹᱣ ᱛᱟᱦᱮᱱ ᱟᱹᱰᱤ ᱱᱟᱯᱟᱭᱤᱧ ᱠᱩᱥᱤᱭᱟᱜ ᱛᱟᱦᱮᱱ ᱡᱟᱦᱟᱸ ᱞᱮᱠᱟ ᱱᱮᱛᱟᱨ ᱱᱮᱛᱟᱨᱤᱧ ᱦᱟᱨᱟᱭᱱᱟ ᱦᱟᱨᱟᱭᱱᱟᱹᱧ ᱦᱟᱨᱟᱭᱱᱟᱹᱧ ᱱᱤᱛᱚᱜ ᱫᱚ ᱚᱠᱟᱨᱮ ᱠᱟᱹᱦᱱᱤ ᱠᱟᱹᱦᱱᱤ ᱠᱤᱛᱟᱹᱵ ᱤᱧ ᱯᱟᱲᱦᱟᱜ ᱠᱟᱱᱟ ᱡᱟᱦᱟᱸ ᱞᱮᱠᱟ ᱡᱩᱫᱤᱢ ᱢᱮᱱᱟ ᱠᱤ ᱤᱧ ᱢᱩᱞᱩᱠ ᱠᱟᱛᱮ ᱨᱚᱦᱚᱧ ᱯᱟᱲᱦᱟᱜᱼᱟ ᱚᱱᱟ ᱜᱮ ᱵᱟᱭ ᱦᱩᱭᱩᱜᱼᱟ ᱱᱤᱛᱚᱜ ᱢᱟ ᱢᱟᱨᱟᱝᱮᱱ ᱠᱷᱟᱱᱤᱧ ᱚᱲᱟᱜ ᱨᱮᱭᱟᱜ ᱠᱟᱢᱤ ᱠᱟᱡᱽ ᱨᱮᱜᱮ ᱴᱟᱭᱤᱢ ᱯᱟᱨᱚᱢᱚᱜ ᱠᱟᱱᱟ ᱟᱫᱚᱧ ᱦᱩᱰᱤᱧ ᱨᱮᱭᱟᱜ ᱡᱟᱦᱟᱸ ᱠᱟᱛᱷᱟᱧ ᱩᱭᱦᱟᱹᱨᱟ ᱮᱱᱠᱷᱟᱱ ᱢᱚᱱᱮ ᱢᱚᱱᱮ ᱛᱮ ᱟᱹᱰᱤᱧ ᱫᱩᱠ ᱦᱚᱸᱧ ᱵᱩᱡᱷᱟᱹᱣᱟ ᱡᱤᱣᱤ ᱦᱚᱸᱭ ᱨᱟᱜᱽ ᱜᱮᱭᱟ ᱜᱟᱛᱮ ᱠᱚ ᱛᱩᱞᱩᱡ ᱫᱩᱲᱩᱵ ᱠᱟᱛᱮ ᱠᱟᱦᱱᱤ ᱞᱟᱹᱭ ᱠᱟᱱᱟ ᱟᱨ ᱢᱤᱫᱴᱤᱡ ᱠᱟᱹᱦᱱᱤ ᱢᱤᱴᱤᱡ ᱠᱟᱹᱦᱱᱤ ᱚᱱᱠᱟ ᱠᱟᱛᱮ ᱤᱧᱟᱹᱜ ᱤᱥᱠᱩᱞ ᱴᱟᱭᱤᱢ ᱢᱟᱱᱮ ᱯᱟᱨᱚᱢ ᱠᱟᱜᱼᱟ ᱟᱫᱚ ᱱᱤᱛᱚᱜ ᱚᱱᱟ ᱠᱚ ᱩᱭᱦᱟᱹᱨ ᱞᱮᱠᱷᱟᱱ ᱟᱹᱰᱤ ᱫᱩᱠᱠᱷᱚ ᱦᱚᱸ ᱵᱩᱡᱷᱟᱹᱜᱼᱟ